ᱦᱮᱸ ᱜᱚᱝᱠᱮ ᱡᱚᱦᱟᱨᱜᱮ ᱚᱻ ᱢᱟᱥᱮ ᱚᱠᱚᱭ ᱚᱠᱚᱭᱵᱮᱱ ᱞᱟᱹᱭᱮᱫᱼᱟ ᱦᱚᱭ ᱦᱚᱭ ᱚᱲᱤᱥᱥᱟ ᱟᱹᱰᱤ ᱱᱟᱯᱟᱭ ᱠᱟᱛᱷᱟ ᱱᱚᱣᱟ ᱠᱩᱠᱞᱤ ᱞᱟᱹᱜᱤᱫ ᱛᱮ ᱟᱹᱵᱤᱱ ᱟᱹᱰᱤ ᱟᱹᱰᱤ ᱥᱟᱨᱦᱟᱣ ᱴᱷᱤᱜᱮᱭᱟ ᱵᱟᱝᱠᱷᱟᱱ ᱩᱲᱤᱥᱥᱟ ᱯᱚᱱᱚᱛ ᱨᱮᱫᱚ ᱱᱚᱣᱟᱜᱮ ᱢᱩᱲᱩᱫ ᱫᱚ ᱦᱩᱭᱩᱜ ᱠᱟᱱᱟ ᱦᱩᱲᱩ ᱪᱟᱥᱜᱮ ᱦᱩᱲᱩ ᱪᱟᱥᱜᱮᱻ ᱟᱯᱮᱥᱮᱫ ᱫᱚ ᱦᱩᱭ ᱪᱟᱥᱟ ᱥᱮ ᱵᱟᱝᱼᱟ ᱟᱪᱪᱷᱟ ᱴᱷᱤᱠ ᱜᱮᱭᱟ ᱴᱷᱤᱠ ᱜᱮᱭᱟ ᱟᱪᱪᱷᱟ ᱦᱩᱲᱩ ᱨᱮᱱᱟᱜ ᱢᱟᱲᱟᱝ ᱞᱤᱧ ᱞᱟᱹᱭᱟ ᱦᱩᱲᱩ ᱨᱮᱭᱟᱜ ᱫᱚ ᱦᱩᱭᱩᱜ ᱠᱟᱱᱟ ᱱᱤᱛᱚᱝ ᱱᱟᱦᱟᱜ ᱛᱟᱦᱮᱸ ᱠᱟᱱᱟ ᱫᱮᱥᱤ ᱦᱩᱲᱩ ᱢᱟ ᱠᱚᱢ ᱤᱫᱤᱭᱮᱱᱟ ᱱᱤᱛᱚᱜ ᱱᱟᱦᱟᱜ ᱥᱚᱨᱠᱟᱨᱤ ᱦᱩᱲᱩ ᱪᱟᱥᱚᱜ ᱠᱟᱱᱟ ᱟᱫᱚ ᱡᱟᱦᱟᱱ ᱦᱩᱲᱩᱜᱮ ᱪᱟᱥᱮᱱ ᱟᱵᱚ ᱱᱚᱰᱮᱱᱟᱜ ᱦᱩᱭᱩᱜ ᱠᱟᱱᱟ ᱠᱮᱢᱤᱠᱮᱞ ᱯᱷᱟᱨᱴᱤᱞᱟᱭᱡᱟᱨ ᱡᱟᱦᱟᱸᱭ ᱮᱢᱚᱜ ᱠᱟᱱᱟ ᱥᱟᱨ ᱠᱷᱚᱫᱽᱵᱚ ᱢᱮᱱᱮᱫᱼᱟ ᱚᱱᱟ ᱵᱟ ᱲᱛᱤ ᱠᱮ ᱵᱟᱲᱛᱤ ᱮᱢ ᱞᱮᱠᱷᱟᱱ ᱫᱚ ᱱᱚᱣᱟ ᱱᱤᱛᱚᱝ ᱵᱟᱰᱟ ᱨᱮᱡᱟᱞᱴ ᱧᱟᱢᱚᱜ ᱠᱟᱱᱟ ᱩᱱᱟᱹᱜ ᱫᱤᱱ ᱪᱟᱥ ᱠᱟᱛᱮ ᱡᱮ ᱚᱱᱟ ᱦᱟᱥᱟ ᱛᱮᱫ ᱫᱚ ᱠᱮᱴᱮᱡᱚᱜ ᱠᱟᱱᱟ ᱟᱨ ᱧᱮᱞᱚᱜ ᱠᱟᱱᱟ ᱟ ᱰᱤ ᱫᱤᱱ ᱛᱟᱭᱚᱢ ᱫᱚ ᱱᱟᱜ ᱚᱱᱟ ᱵᱟᱹᱫᱽ ᱠᱚᱨᱮ ᱪᱟᱥ ᱫᱚ ᱟᱫᱚ ᱵᱟᱝ ᱦᱩᱭᱩᱜᱼᱟ ᱟᱫᱚ ᱚᱱᱟᱛᱮ ᱫᱟᱲᱮᱭᱟᱜ ᱟᱵᱚᱱ ᱛᱤᱱᱟᱹᱜ ᱱᱤᱛᱚᱝ ᱚᱱᱟ ᱪᱮᱥᱴᱟᱜ ᱠᱟᱱᱟ ᱵᱷᱟᱨᱢᱤ ᱠᱚᱢᱯᱚᱥᱴ ᱢᱮᱱ ᱫᱚ ᱠᱩᱪᱟᱹ ᱠᱩᱪᱟᱹ ᱮᱢᱛᱮ ᱡᱟᱦᱟᱸ ᱠᱷᱚᱛ ᱵᱮᱱᱟᱜ ᱠᱟᱱᱟ ᱚᱱᱟ ᱟᱨ ᱜᱩᱨᱤᱡ ᱠᱚᱢᱟ ᱠᱚᱢᱚᱜ ᱠᱟᱱᱟ ᱮᱱᱠᱷᱟᱱ ᱚᱱᱟ ᱵᱷᱟᱨᱢᱤ ᱠᱚᱢᱯᱚᱥᱴ ᱠᱚ ᱟᱵᱮᱱᱟᱜ ᱱᱤᱡᱮ ᱛᱮᱦᱚᱸ ᱵᱮᱱᱟᱜᱼᱟ ᱚᱱᱟ ᱡᱚᱭᱵᱤᱠ ᱠᱷᱚᱛ ᱡᱟᱦᱟᱸ ᱠᱚ ᱢᱮᱛᱟᱜ ᱠᱟᱱᱟ ᱚᱱᱟ ᱠᱚ ᱵᱮᱱᱟᱣ ᱠᱟᱛᱮᱫ ᱞᱟᱜᱟᱣ ᱞᱮ ᱱᱟᱝ ᱚᱱᱟ ᱟᱵᱚᱣᱟᱜ ᱡᱤᱣᱤᱫ ᱛᱟᱦᱮᱱᱟ ᱚᱱᱟ ᱦᱟᱥᱟ ᱴᱷᱤᱠ ᱜᱮᱭᱟ ᱟᱨ ᱫᱚᱥᱟᱨ ᱟᱵᱤᱱᱟᱜ ᱠᱩᱠᱞᱤ ᱱᱚᱣᱟ ᱦᱩᱭᱩᱜ ᱠᱟᱱᱟ ᱡᱮ ᱚᱱᱟ ᱪᱷᱟᱰᱟ ᱠᱟᱛᱮ ᱟᱞᱮ ᱪᱮᱫ ᱠᱚᱞᱮ ᱪᱟᱥᱟ ᱪᱟᱥ ᱫᱚ ᱦᱩᱲᱩ ᱥᱟᱶᱛᱮ ᱡᱟᱦᱟᱸᱭ ᱥᱩᱱᱩᱢ ᱠᱚᱞᱮ ᱡᱟᱦᱟᱸ ᱛᱩᱲᱤ ᱦᱚᱸ ᱪᱟᱥᱚᱜ ᱠᱟᱱᱟ ᱫᱟᱹᱞ ᱞᱟᱹᱜᱤᱫ ᱫᱚ ᱱᱟᱜ ᱦᱚᱲᱮᱡ ᱞᱮ ᱢᱮᱛᱟᱜᱼᱟ ᱨᱟᱢᱵᱽᱲᱟ ᱟᱯᱮ ᱠᱚᱥᱮᱫ ᱪᱮᱫ ᱠᱚᱠᱚ ᱢᱮᱛᱟᱜᱼᱟ ᱱᱟᱜ ᱱᱚᱜᱼᱚ ᱱᱟ ᱟᱞᱮ ᱚᱱᱟ ᱠᱚᱞᱮ ᱪᱟᱥᱟ ᱟᱨ ᱫᱟᱹᱞ ᱦᱚᱸ ᱟᱨ ᱥᱩᱱᱩᱢ ᱞᱟᱹᱜᱤᱫ ᱡᱚᱛᱚ ᱪᱟᱥᱚᱜ ᱜᱮᱭᱟ ᱴᱤᱥᱤ ᱠᱟᱹᱥᱟᱹᱨᱤ ᱱᱚᱣᱟ ᱠᱚ ᱪᱟᱥᱚᱜᱼᱟ ᱟᱫᱚ ᱵᱟᱹᱲᱛᱤ ᱠᱟᱭᱛᱮ ᱱᱤᱛᱚᱝ ᱫᱚ ᱟᱵᱚᱣᱟᱜ ᱡᱟᱦᱟᱸ ᱯᱚᱱᱛᱷᱟ ᱟᱵᱚ ᱵᱟᱲᱦᱟᱣᱚᱜ ᱞᱟᱹᱜᱤᱫ ᱛᱮ ᱟᱵᱚᱣᱟᱜᱼᱟᱭ ᱵᱟᱲᱦᱟᱣ ᱞᱟᱹᱜᱤᱫ ᱛᱮ ᱚᱱᱟ ᱫᱚᱠᱚ ᱢᱮᱛᱟᱜ ᱠᱟᱱᱟ ᱨᱚᱵᱤ ᱯᱷᱚᱥᱚᱞ ᱡᱟᱦᱟᱸ ᱵᱚᱱ ᱢᱮᱛᱟᱜ ᱠᱟᱱᱟ ᱩᱛᱩ ᱵᱩᱞᱩᱝ ᱪᱟᱥ ᱵᱮᱸᱜᱟᱲ ᱵᱤᱞᱟᱹᱛᱤ ᱠᱩᱵᱤ ᱠᱟᱨᱞᱟ ᱟᱨ ᱱᱚᱣᱟ ᱠᱚᱦᱚᱸ ᱵᱟᱹᱲᱛᱤ ᱪᱟᱥᱚᱜ ᱠᱟᱱᱟ ᱵᱟᱝ ᱱᱤᱛᱳᱝ ᱫᱚ ᱢᱟᱱᱮ ᱥᱤᱛᱩᱝ ᱦᱚᱸ ᱡᱟᱹᱯᱩᱫ ᱦᱚᱸ ᱨᱟᱵᱟᱝ ᱦᱚᱸ ᱫᱤᱱᱜᱮ ᱱᱤᱛᱚᱝ ᱫᱚ ᱚᱱᱟᱫᱚ ᱪᱟᱥᱚᱜ ᱠᱟᱱᱟ ᱪᱮᱫ ᱞᱟᱹᱜᱤᱫᱛᱮ ᱱᱚᱣᱟ ᱵᱟᱠᱷᱟᱱ ᱟᱨᱠᱤ ᱦᱩᱲᱩ ᱨᱮᱢᱟ ᱠᱚᱢ ᱧᱟᱢᱚᱜ ᱠᱟᱱᱟ ᱡᱚᱢ ᱵᱟᱠᱷᱨᱟᱜᱮ ᱪᱟᱥᱚᱜ ᱠᱟᱱᱟ ᱟᱨ ᱚᱱᱟ ᱞᱟᱹᱜᱤᱫᱛᱮ ᱟᱵᱚᱣᱟᱜ ᱡᱟᱦᱟᱱᱟᱜ ᱦᱟᱭ ᱠᱷᱚᱨᱪᱟ ᱡᱟᱦᱟᱸ ᱵᱚ ᱢᱮᱱᱮᱫᱼᱟ ᱚᱱᱟ ᱵᱟᱝ ᱯᱩᱨᱩᱱᱚᱜ ᱠᱟᱱᱟ ᱚᱱᱟ ᱠᱷᱟᱹᱛᱤᱨ ᱛᱮ ᱟᱫᱚ ᱮᱱᱠᱷᱟᱱ ᱱᱚᱣᱟ ᱫᱩᱣᱟᱹ ᱪᱟᱥ ᱞᱮᱠᱷᱟᱱ ᱫᱚ ᱚᱱᱟ ᱫᱚ ᱟᱵᱚᱣᱟᱜ ᱨᱩᱣᱟᱹ ᱦᱟᱹᱥᱩ ᱞᱟᱹᱜᱤᱫ ᱛᱮᱦᱚᱸ ᱨᱟᱱ ᱢᱩᱨᱜᱟᱹᱱ ᱞᱟᱜᱤᱫ ᱛᱮ ᱦᱮᱱᱚᱛᱮᱱᱚ ᱟᱵᱚᱣᱟᱜ ᱥᱟᱧᱪᱟᱣ ᱞᱟᱹᱜᱤᱫ ᱛᱮᱦᱚᱸ ᱱᱚᱣᱟ ᱫᱚ ᱠᱤᱪᱷᱩ ᱯᱩᱭᱥᱟᱹ ᱥᱟᱧᱪᱟᱜ ᱠᱟᱱᱟ

ᱦᱚᱸ ᱚᱱᱠᱟ ᱫᱚᱱᱟᱜ ᱱᱤᱛᱳᱝ ᱫᱷᱟᱹᱨᱤᱡᱛᱮ ᱵᱟᱝᱜᱮ ᱟᱹᱰᱤ ᱠᱚᱢ ᱡᱟᱜᱟ ᱚᱱᱟ ᱞᱟᱹᱜᱤᱫ ᱡᱟᱦᱟᱸᱭᱟᱜ ᱡᱟᱭᱜᱟ ᱢᱮᱱᱟᱜᱼᱟ ᱡᱟᱭᱜᱟ ᱤᱫᱤ ᱠᱟᱛᱮᱫ ᱪᱟᱥᱮᱫ ᱠᱟᱱ ᱚᱠᱚᱭᱟᱜ ᱪᱚ ᱡᱟᱭᱜᱟ ᱢᱟᱱᱮ ᱥᱤᱛᱩᱝᱫᱤᱱ ᱡᱟᱦᱟᱸᱭᱟᱜ ᱛᱟᱭ ᱫᱚ ᱜᱚᱴᱟᱜᱮ ᱜᱟᱱᱚᱜᱼᱟ ᱡᱟᱹᱯᱩᱫ ᱫᱤᱱ ᱫᱚ ᱚᱠᱚᱭᱟᱜ ᱪᱚ ᱚᱱᱠᱟᱱ ᱰᱟᱹᱦᱤ ᱠᱚ ᱜᱚᱰᱟ ᱠᱚᱠᱚ ᱢᱮᱛᱟᱜ ᱠᱟᱱᱟ ᱚᱱᱟ ᱵᱟᱝ ᱛᱟᱦᱮᱱ ᱠᱷᱟᱱ ᱩᱱᱠᱩ ᱵᱟᱠᱚ ᱪᱟᱥ ᱫᱟᱲᱮᱭᱟᱜᱼᱟ ᱩᱱᱠᱩ ᱫᱚ ᱥᱤᱛᱩᱝᱫᱤᱱ ᱵᱟᱹᱫᱽ ᱠᱚᱨᱮ ᱠᱚ ᱪᱟᱥᱟ ᱢᱚᱴᱟᱢᱩᱴᱤ ᱱᱚᱣᱟ ᱞᱟᱹᱜᱤᱫ ᱛᱮ ᱟᱨᱦᱚᱸ ᱱᱤᱛᱚᱝ ᱠᱟᱹᱢᱤ ᱦᱚᱨᱟ ᱠᱚ ᱥᱟᱵ ᱟᱠᱟᱱᱟ ᱢᱤᱢᱤᱫᱴᱮᱱ ᱪᱟᱥ ᱤᱫᱤ ᱠᱟᱛᱮᱫ ᱩᱱᱠᱩ ᱜᱨᱩᱯ ᱠᱚ ᱵᱮᱱᱟᱜ ᱠᱟᱱᱟ ᱮᱱᱡᱤᱭᱳ ᱵᱟᱞᱟ ᱠᱚᱠᱚ ᱩᱱᱠᱩ ᱰᱟᱭᱨᱮᱠᱥᱚᱱ ᱠᱚ ᱮᱢᱚᱜ ᱠᱟᱱᱟ ᱡᱮ ᱟᱯᱮ ᱪᱮᱫ ᱞᱮᱠᱟ ᱠᱷᱟᱱᱯᱮ ᱡᱟᱹᱥᱛᱤᱯᱮ ᱨᱚᱡᱽᱜᱟᱨᱟ ᱟᱫᱚ ᱚᱱᱟ ᱞᱮᱠᱟᱛᱮ ᱠᱟᱹᱡ ᱠᱟᱹᱡ ᱱᱤᱛᱚᱝ ᱛᱮᱠᱚ ᱥᱟᱢᱵᱽᱲᱟᱜ ᱠᱟᱱᱟ ᱢᱟᱱᱮ ᱪᱮᱫ ᱥᱟᱢᱴᱟᱜ ᱠᱟᱱᱟ ᱠᱚ ᱟᱨ ᱪᱟᱥ ᱠᱚ ᱪᱮᱫ ᱟᱫᱛᱮ ᱪᱟᱥ ᱥᱟᱱᱟᱭᱮᱫ ᱠᱚᱣᱟ ᱟᱨ ᱵᱟᱨ ᱯᱩᱭᱥᱟᱹ ᱵᱤᱥᱛᱤ ᱠᱚ ᱟᱭᱮᱫᱼᱟ ᱧᱮᱞᱚᱜ ᱠᱟᱱᱟ ᱡᱟᱦᱟᱸ ᱟᱹᱰᱤ ᱟᱹᱰᱤ ᱥᱟᱨᱦᱟᱣ ᱢᱟ ᱡᱚᱦᱟᱨᱜᱮ